ᱯᱷᱟᱥᱴ ᱯᱨᱳᱰᱟᱠᱴ ᱫᱚ ᱵᱮᱜᱤᱧ ᱦᱟᱛᱟᱣ ᱠᱟᱜ ᱛᱟᱦᱮᱱᱟ ᱟᱹᱰᱤ ᱢᱚᱡᱽ ᱤᱧ ᱵᱩᱡᱷᱟᱹᱣ ᱠᱟᱜ ᱛᱟᱦᱮᱱᱟ ᱮᱨᱯᱚᱨᱮ ᱠᱷᱚᱱ ᱟᱭᱢᱟ ᱫᱤᱱ ᱪᱟᱞᱟᱣ ᱠᱟᱱ ᱛᱟᱦᱮᱱᱟ ᱠᱚᱢ ᱫᱟᱢ ᱛᱮᱧ ᱦᱟᱛᱟᱣ ᱠᱟᱜ ᱛᱟᱦᱮᱱᱟ